ᱡᱟᱹᱥᱛᱤᱫᱚ ᱟᱵᱚᱠᱚ ᱡᱚᱛᱚᱠᱷᱚᱱ ᱵᱷᱟᱹᱞᱤᱠᱚ ᱠᱟᱹᱢᱤᱭᱮᱫᱟ ᱪᱮᱫᱟᱜ ᱥᱮ ᱟᱵᱚᱠᱚ ᱞᱟᱹᱜᱤᱫᱜᱮ ᱪᱟᱥᱠᱚ ᱪᱟᱥᱮᱫᱼᱟ ᱡᱮᱞᱮᱠᱟ ᱨᱟᱦᱮᱲ ᱨᱟᱢᱲᱟ ᱦᱚᱛᱚᱫ ᱵᱤᱞᱟᱹᱛᱤ ᱟᱞᱩ ᱮᱢᱟᱱᱠᱚ ᱛᱚᱵᱮ ᱱᱚᱣᱟᱠᱚ ᱤᱭᱟᱹ ᱞᱟᱹᱜᱤᱫ ᱛᱮᱜᱮ ᱟᱠᱚᱣᱟᱜᱦᱚᱸ ᱵᱚᱦᱩᱛ ᱮᱴᱠᱮᱴᱬᱮ ᱧᱮᱞ ᱧᱟᱢᱚᱜ ᱠᱟᱱᱟ ᱪᱮᱫᱟᱜ ᱥᱮ ᱟᱠᱚᱣᱟᱜ ᱨᱮ ᱠᱷᱚᱨᱚᱪ ᱥᱟᱨ ᱠᱤᱨᱤᱧ ᱤᱛᱟᱹ ᱠᱤᱨᱤᱧ ᱮᱱᱟᱢ ᱠᱚᱨᱮᱫ ᱟᱭᱢᱟ ᱮᱴᱠᱮᱴᱚᱬᱮ ᱯᱟᱲᱟᱜᱠᱟᱱ ᱛᱟᱠᱚᱣᱟ ᱚᱱᱟ ᱞᱮᱠᱟᱛᱮ ᱥᱚᱨᱠᱟᱨ ᱴᱷᱮᱱᱦᱚᱸ ᱡᱮ ᱢᱤᱫ ᱜᱚᱲᱚ ᱮᱢᱟᱠᱚ ᱞᱮᱠᱚ ᱠᱷᱟᱱ ᱟᱨᱚ ᱵᱷᱟᱹᱜᱤ ᱠᱚᱜᱼᱟ ᱪᱮᱫᱟᱜ ᱥᱮ ᱟᱠᱚ ᱡᱟᱦᱟᱸᱠᱚ ᱪᱟᱥ ᱮᱫᱟ ᱟᱨ ᱚᱱᱟ ᱵᱟᱡᱟᱨ ᱨᱮ ᱟᱹᱠᱷᱨᱤᱧ ᱠᱟᱛᱮᱫ ᱟᱠᱚᱣᱟᱜ ᱡᱟᱦᱟᱸ ᱪᱟᱥ ᱨᱮᱱᱟᱜ ᱠᱷᱚᱨᱪᱟ ᱚᱱᱟ ᱵᱟᱝ ᱦᱩᱭᱩᱜ ᱠᱟᱱᱟ ᱚᱱᱟ ᱟᱠᱚ ᱢᱩᱞ ᱤᱭᱟᱹᱠᱚ ᱟᱹᱠᱷᱨᱤᱧ ᱦᱩᱭᱩᱜᱠᱟᱱ ᱛᱟᱠᱚᱣᱟ ᱛᱚ ᱚᱱᱟ ᱥᱚᱨᱠᱟᱨ ᱴᱷᱮᱡ ᱱᱤᱭᱟᱹᱜᱮ ᱜᱚᱲᱚᱠᱚ ᱧᱟᱢ ᱞᱮᱠᱷᱟᱱ ᱡᱮ ᱚᱱᱟ ᱤᱛᱟᱹ ᱠᱤᱨᱤᱧ ᱫᱚ ᱵᱟᱝᱨᱮ ᱦᱚᱸ ᱟᱠᱚᱣᱟᱜ ᱡᱟᱦᱟᱸ ᱪᱟᱥ ᱚᱱᱟ ᱵᱤᱥᱤ ᱫᱟᱢᱛᱮ ᱦᱟᱛᱟᱣ ᱢᱟ

ᱟᱨ ᱪᱟᱹᱥᱤ ᱦᱚᱯᱚᱱᱠᱚ ᱚᱱᱠᱟᱜᱮ ᱟᱵᱚᱠᱚ ᱪᱟᱥ ᱠᱟᱛᱮᱠᱚ ᱥᱩᱥᱟᱹᱨ ᱵᱚᱱᱟ